ᱦᱮᱸ ᱤᱧ ᱜᱮ ᱟᱥᱛᱟ ᱜᱚᱲᱟ ᱠᱷᱚᱱᱟᱜ ᱨᱟᱹᱱᱤ ᱢᱩᱨᱢᱩᱧ ᱞᱟᱹᱭᱮᱫᱟ ᱛᱚ ᱟᱢᱟᱜ ᱪᱮᱫ ᱢᱳᱵᱟᱭᱤᱞ ᱫᱚᱠᱟᱱ ᱢᱮᱱᱟ ᱟᱠᱟᱫᱟ ᱚᱸᱻ ᱟᱪᱪᱷᱟ ᱛᱚ ᱚᱱᱟ ᱜᱮ ᱢᱳᱵᱟᱭᱤᱞ ᱦᱟᱛᱟᱣ ᱤᱧ ᱞᱟᱹᱭᱮᱫ ᱛᱟᱦᱮᱸ ᱠᱟᱱᱟ ᱟᱪᱪᱷᱟ ᱫᱚᱥ ᱦᱟᱡᱟᱨ ᱠᱷᱚᱱᱟᱜ ᱞᱟᱛᱟᱨ ᱨᱮᱭᱟ ᱢᱟᱱᱮ ᱚᱱᱠᱟ ᱦᱩᱭᱩᱜᱼᱟ ᱚᱸᱻ ᱟᱪᱪᱷᱟ ᱟᱪᱪᱷᱟ ᱱᱤᱛᱚᱜ ᱚᱱᱠᱟᱱᱟᱜ ᱠᱚᱱᱚ ᱚᱯᱷᱟᱨ ᱫᱚ ᱚᱱᱠᱟ ᱫᱚ ᱵᱟᱹᱱᱩᱜ ᱟᱠᱟᱫᱟ ᱡᱟᱹᱱᱤᱡ ᱠᱷᱟᱱ ᱚᱸᱻ ᱟᱪᱪᱷᱟ ᱟᱪᱪᱷᱟ ᱟᱨ ᱚᱱᱟ ᱠᱷᱚᱱᱟᱜ ᱵᱷᱟᱞᱮ ᱭᱟᱜ ᱫᱚ ᱡᱟᱹᱥᱛᱤ ᱫᱟᱢ ᱦᱩᱭᱩᱜ ᱟᱥᱮ ᱪᱮᱫ ᱚᱱᱟᱫᱚ ᱡᱟᱹᱥᱛᱤ ᱠᱟᱭᱛᱮ ᱧᱮᱞᱚᱜᱼᱟ ᱵᱟᱝ ᱚᱸᱻ ᱟᱪᱪᱷᱟ ᱚᱸᱻ ᱟᱪᱪᱷᱟ ᱟᱪᱪᱷᱟ ᱟᱪᱪᱷᱟ ᱛᱟᱦᱚᱞᱮ ᱚᱱᱟᱜᱮ ᱛᱤᱥ ᱠᱚᱛᱮ ᱪᱟᱞᱟᱣ ᱞᱮᱱᱠᱷᱟᱱ ᱢᱟᱱᱮ ᱢᱟᱱᱮ ᱵᱷᱟᱞᱮᱜᱼᱟ ᱚᱱᱟ ᱦᱟᱛᱟᱣ ᱞᱟᱹᱭ ᱫᱤᱧ ᱛᱚ ᱚᱸᱻ ᱟᱪᱪᱷᱟ ᱟᱪᱪᱷᱟ ᱚᱸᱻ ᱵᱮᱥᱤ ᱫᱟᱢ ᱨᱮᱭᱟ ᱦᱟᱛᱟᱣ ᱞᱮᱠᱷᱟᱱ ᱵᱮᱥᱤ ᱜᱤ ᱠᱟᱹᱴᱤᱡ ᱤᱭᱟᱹ ᱛᱮ ᱦᱩᱭᱩ ᱜᱮᱭᱟ ᱛᱟᱭ ᱛᱚ ᱯᱷᱮᱥᱤᱞᱤᱴᱤ ᱧᱟᱢ ᱦᱳᱭ ᱚᱸᱻ ᱟᱪᱪᱷᱟ ᱟᱪᱪᱷᱟ ᱚᱸᱻ ᱟᱪᱪᱷᱟ ᱟᱪᱪᱷᱟ ᱛᱟᱦᱚᱞᱮ ᱪᱟᱞᱟᱜ ᱤᱧ ᱚᱠᱟ ᱦᱤᱞᱟᱹᱜ ᱪᱟᱞᱟᱜ ᱤᱧ ᱚᱠᱟᱦᱤᱞᱟᱹᱜ ᱪᱟᱞᱟᱜ ᱤᱧ ᱛᱟᱦᱚᱞᱮ ᱚᱸᱻ ᱟᱪᱪᱷᱟ ᱴᱷᱤᱠᱟᱹᱱ ᱜᱮᱭᱟ ᱛᱟᱦᱚᱞᱮ ᱟᱪᱪᱷᱟ ᱟᱪᱪᱷᱟ ᱴᱷᱤᱠ ᱜᱮᱭᱟ ᱪᱟᱞᱟᱣ ᱟᱹᱧ ᱦᱳᱭ ᱛᱚ ᱢᱟ ᱛᱟᱦᱚᱞᱮ